ᱠᱷᱮᱞᱳᱰ ᱥᱚᱵᱷᱟ ᱨᱮᱱ ᱡᱤᱵᱚᱱ ᱦᱚᱨᱟ ᱞᱮᱠᱟ ᱛᱮᱫᱚ ᱟᱭᱢᱟ ᱠᱤᱪᱷᱩ ᱜᱮᱧ ᱢᱚᱱᱮᱭᱟ ᱪᱮᱫᱟᱜ ᱥᱮ ᱟᱵᱚ ᱡᱩᱫᱤᱵᱚᱱ ᱠᱷᱮᱞᱳᱰᱚᱜᱼᱟ ᱮᱱᱠᱷᱟᱱ ᱢᱚᱱᱮ ᱡᱤᱣᱤ ᱠᱚ ᱱᱟᱯᱟᱭᱮ ᱫᱚᱦᱚᱭᱟ ᱥᱮ ᱦᱚᱲᱢᱚ ᱦᱚᱸ ᱢᱤᱫᱴᱮᱱ ᱱᱟᱯᱟᱭᱮ ᱫᱚᱦᱚᱭᱟ ᱪᱮᱫᱟᱜ ᱥᱮ ᱡᱟᱦᱟᱱ ᱨᱩᱣᱟᱹ ᱦᱟᱹᱥᱩ ᱦᱚᱸ ᱚᱱᱠᱟ ᱵᱟᱝ ᱦᱩᱭᱩᱜᱼᱟ ᱥᱮ ᱡᱟᱦᱟᱱ ᱠᱟᱹᱢᱤ ᱨᱮᱜᱮ ᱢᱚᱱ ᱢᱮᱡᱟᱡᱽ ᱦᱚᱸ ᱞᱟᱜᱟᱜᱼᱟ ᱟᱨ ᱱᱟᱯᱟᱭ ᱵᱚᱱ ᱠᱷᱮᱞᱳᱰ ᱫᱟᱲᱮᱭᱟᱜ ᱠᱷᱟᱱ ᱜᱮ ᱮᱱᱠᱷᱟᱱ ᱢᱤᱫᱴᱮᱱ ᱱᱟᱯᱟᱭ ᱰᱟᱦᱟᱨ ᱦᱚᱸ ᱵᱚᱱ ᱥᱮᱴᱮᱨ ᱫᱟᱲᱮᱭᱟᱜᱼᱟ